ᱤᱧᱟᱜ ᱧᱩᱛᱩᱢ ᱛᱤᱧ ᱫᱚ ᱢᱟᱛᱩ ᱦᱟᱸᱥᱫᱟ ᱛᱚ ᱟᱛᱩ ᱴᱚᱞᱟ ᱨᱮᱜᱮᱧ ᱡᱟᱱᱟᱢ ᱟᱠᱟᱱᱟ ᱟᱛᱳ ᱨᱮᱜᱮᱧ ᱦᱟᱨᱟ ᱟᱠᱟᱱᱟ ᱨᱚᱲ ᱦᱚᱸ ᱥᱟᱱᱛᱟᱲ ᱛᱮᱜᱮ ᱞᱮ ᱨᱚᱲᱟ ᱡᱷᱚᱛᱚ ᱟᱛᱳ ᱴᱚᱞᱟ ᱠᱚᱨᱮᱱ ᱡᱚᱛᱚ ᱦᱚᱲ ᱜᱮ ᱦᱟᱴ ᱵᱟᱡᱟᱨ ᱡᱟᱦᱟᱸ ᱛᱮᱜᱮ ᱞᱮ ᱪᱟᱞᱟᱜᱼᱟ ᱧᱟᱯᱟᱢᱚᱜᱼᱟ ᱞᱮ ᱥᱟᱱᱛᱟᱲ ᱵᱚᱭᱦᱟ ᱠᱚ ᱡᱷᱚᱛᱚ ᱦᱚᱲ ᱛᱮᱜᱮ ᱨᱚᱯᱚᱲ ᱰᱚᱵᱚᱜ ᱡᱚᱦᱟᱨ ᱡᱷᱚᱛᱚ ᱜᱮ ᱟᱵᱚᱣᱟᱜ ᱟᱨᱤ ᱪᱟᱞᱤ ᱡᱮᱢᱚᱱ ᱢᱮᱱᱟᱜ ᱟᱠᱟᱫᱟ ᱚᱱᱠᱟᱜᱮ ᱡᱷᱚᱛᱚ ᱟᱫᱚ ᱚᱱᱟ ᱠᱚ ᱧᱮᱞ ᱛᱮ ᱫᱤᱠᱩ ᱠᱚᱫᱚ ᱯᱩᱥᱤ ᱠᱚᱫᱚ ᱠᱚ ᱢᱮᱱᱟ ᱧᱮᱞ ᱵᱚᱱᱟ ᱠᱚ ᱧᱟᱯᱟᱢ ᱜᱚᱫ ᱞᱮᱱ ᱠᱷᱟᱱ ᱦᱚᱲ ᱛᱮᱵᱚᱱ ᱨᱚᱲᱟ ᱟᱫᱚ ᱚᱱᱟ ᱛᱮᱠᱚ ᱢᱮᱱᱟ ᱫᱮᱠᱳ ᱫᱚ ᱱᱩᱠᱩ ᱫᱚᱠᱚ ᱥᱟᱱᱛᱟᱲ ᱠᱟᱱᱟ ᱪᱤᱠᱟᱹᱛᱮ ᱨᱚᱲ ᱠᱚ ᱢᱤᱫ ᱨᱚᱠᱚᱢ ᱵᱚᱱ ᱧᱟᱯᱟᱢ ᱞᱮᱱᱠᱷᱟᱱ ᱵᱚᱱ ᱨᱚᱲᱟ ᱛᱚ ᱟᱫᱚ ᱚᱱᱟᱛᱮ ᱱᱤᱭᱟᱹ ᱨᱚᱲ ᱫᱚ ᱦᱟᱸᱜ ᱟᱰᱤ ᱟᱸᱴ ᱜᱤᱧ ᱠᱩᱥᱤᱭᱟᱜ ᱜᱮᱭᱟ ᱟᱵᱚ ᱦᱚᱲ ᱥᱟᱱᱛᱟᱲ ᱦᱚᱲ ᱫᱚ ᱛᱤᱱᱟᱹᱜ ᱢᱚᱸᱡᱽ ᱵᱚᱱ ᱨᱚᱲᱟ ᱧᱟᱯᱟᱢ ᱞᱮᱱ ᱠᱷᱟᱱ ᱵᱚᱱ ᱠᱩᱞᱤᱜᱼᱟ ᱵᱚᱱ ᱵᱳᱜᱮᱹ ᱡᱩᱫᱟᱹ ᱱᱤᱭᱟᱹᱜᱮ ᱛᱤᱱᱟᱹᱜ ᱱᱟᱯᱟᱭ ᱠᱟᱛᱷᱟ ᱡᱟᱦᱟᱸ ᱨᱮᱜᱮ ᱵᱚᱱ ᱧᱟᱯᱟᱢᱚᱜ ᱱᱤᱭᱟᱹᱜᱮ ᱟᱰᱤ ᱠᱩᱥᱤ ᱡᱷᱚᱛᱚ ᱦᱚᱲ ᱜᱮ